ᱦᱮᱸ ᱦᱮᱞᱳ ᱠᱷᱚᱵᱚᱨ ᱠᱚᱫᱚ ᱮᱭᱥᱮ ᱴᱷᱤᱠᱼᱴᱷᱟᱠ ᱜᱮ ᱢᱮᱱᱟᱜ ᱦᱟᱛᱟᱲ ᱠᱟᱫᱟ ᱱᱚᱜᱼᱚᱭ ᱵᱷᱳᱴ ᱠᱚᱦᱚᱸ ᱥᱩᱨ ᱫᱤᱱ ᱱᱚᱣᱟ ᱤᱭᱟᱹ ᱦᱚᱸᱜᱼᱚᱭ ᱛᱟᱯ ᱤᱫᱤᱭᱮᱱᱟ ᱠᱷᱚᱵᱚᱨ ᱫᱚ ᱮᱭᱥᱮ ᱫᱚ ᱵᱟᱹᱱᱩᱜᱼᱟ ᱵᱟᱹᱱᱩᱜ ᱫᱚ ᱟᱫᱚ ᱨᱤᱯᱳᱴᱟᱨ ᱦᱚᱸ ᱠᱷᱩᱵᱽ ᱫᱚ ᱵᱟᱯᱮ ᱵᱷᱟᱹᱜᱤᱭᱟ ᱪᱮᱫ ᱠᱚ ᱢᱮᱱᱟ

ᱢᱤᱫ ᱫᱤᱱ ᱪᱟᱦᱮ ᱵᱟᱨ ᱫᱤᱱ ᱵᱟᱫᱽ ᱨᱮ ᱟᱲᱟᱜᱽ ᱯᱮ ᱮᱱᱦᱚᱸ ᱴᱷᱤᱠᱜᱮᱭᱟ ᱟᱫᱚ ᱚᱱᱟᱛᱤᱧ ᱢᱮᱱᱫᱟ ᱨᱤᱯᱳᱴᱟᱨ ᱦᱚᱸ ᱵᱟᱯᱮ ᱵᱷᱟᱹᱜᱤᱭᱟ ᱦᱩᱸ ᱦᱮᱸ ᱚᱱᱟ ᱢᱟ ᱴᱷᱤᱠᱜᱮᱢ ᱢᱮᱱᱮᱫ ᱠᱟᱱᱟ ᱟᱫᱚ ᱵᱚᱞᱮ ᱥᱚᱦᱤ ᱥᱟᱶᱟᱭ ᱠᱟᱛᱮᱫ ᱵᱚᱞᱮ ᱢᱚᱡᱽ ᱛᱮ ᱥᱟᱹᱨᱤ ᱪᱮᱫ ᱠᱟᱱᱟ ᱱᱟᱥᱮ ᱪᱮᱫ ᱠᱟᱱᱟ ᱚᱱᱟ ᱟᱢ ᱟᱯᱮ ᱵᱩᱡᱷᱟᱹᱣ ᱞᱮᱯᱮ ᱟᱨ ᱤᱥᱠᱮ ᱵᱟᱫᱽ ᱟᱲᱟᱜᱟ ᱢᱤᱫ ᱫᱤᱱ ᱵᱟᱫᱽ ᱵᱟᱨ ᱫᱤᱱ ᱵᱟᱫᱽ ᱪᱟᱦᱮ ᱦᱩᱭᱩᱜ ᱵᱚᱞᱮ ᱮᱱᱦᱚᱸ ᱥᱟᱹᱦᱤᱭᱟᱜ ᱜᱮ ᱵᱚᱞᱮ ᱟᱲᱟᱜᱽ ᱯᱮ ᱱᱤᱭᱩᱡᱽ ᱨᱮ ᱚᱱᱟ ᱜᱮ ᱵᱚᱞᱮ ᱢᱤᱫ ᱵᱟᱨ ᱚᱝᱠᱟ ᱦᱩᱭᱩᱜ ᱚᱱᱟ ᱦᱚᱸ ᱴᱷᱤᱠ ᱜᱮ ᱢᱮᱱᱟᱜᱼᱟ ᱟᱭᱢᱟ ᱦᱚᱲ ᱟᱭᱢᱟ ᱨᱚᱠᱚᱢ ᱠᱚ ᱞᱟᱹᱭᱟ ᱵᱚᱞᱮ ᱟᱫᱚ ᱢᱤᱫ ᱵᱟᱨ ᱟᱸᱡᱚᱢ ᱞᱟᱦᱟᱭ ᱦᱩᱭᱩᱜᱼᱟ ᱥᱟᱹᱨᱤ ᱪᱮᱫ ᱠᱟᱱᱟ ᱟᱨ ᱱᱟᱥᱮ ᱫᱚ ᱪᱮᱫ ᱠᱟᱱᱟ ᱟᱫᱚ ᱟᱠᱼᱵᱟᱸᱠ ᱵᱟᱝ ᱵᱩᱡᱷᱟᱹᱣ ᱠᱟᱱᱟ ᱵᱚᱞᱮ ᱢᱚᱡᱽ ᱛᱮ ᱵᱩᱡᱷᱟᱹᱣ ᱴᱷᱤᱠ ᱯᱮ ᱟᱨ ᱵᱚᱞᱮ ᱟᱲᱟᱜᱽ ᱯᱮ ᱠᱟᱛᱷᱟ ᱫᱚ ᱚᱱᱟ ᱠᱟᱱᱟ ᱦᱮᱸᱛᱚ ᱚᱱᱟᱧ ᱵᱩᱡᱷᱟᱹᱣᱮᱫ ᱠᱟᱱ ᱜᱮᱭᱟ ᱟᱫᱚ ᱵᱚᱞᱮ ᱢᱚᱡᱽ ᱢᱚᱡᱽ ᱟᱲᱟᱜᱽ ᱯᱮ ᱚᱱᱟ ᱥᱟᱹᱦᱤ ᱨᱩᱯ ᱨᱮ ᱵᱚᱞᱮ ᱡᱟᱦᱟᱸᱴᱟᱜ ᱜᱮ ᱦᱩᱭᱩᱜ ᱚᱱᱟᱴᱟᱜ ᱜᱮ ᱢᱚᱡᱽ ᱦᱩᱭᱩᱜᱼᱟ ᱛᱚᱧ ᱢᱮᱱᱟ ᱩᱱᱤᱴᱟᱜ ᱨᱤᱯᱳᱴᱟᱨᱮ ᱛᱟᱦᱮᱸᱠᱟᱱᱟ ᱴᱷᱚᱠ ᱜᱮ ᱢᱚᱡᱽ ᱜᱤᱭ ᱟᱲᱟᱜᱮᱫ ᱠᱟᱱ ᱛᱟᱦᱮᱸᱱᱟ ᱚᱠᱚᱭᱴᱟᱜ ᱨᱤᱯᱳᱴᱟᱨᱮ ᱟᱲᱟᱜ ᱠᱮᱫᱟ ᱱᱚᱝᱠᱟ ᱫᱚ ᱱᱚᱣᱟ ᱢᱟ ᱱᱚᱝᱠᱟ ᱢᱟ ᱵᱟᱝ ᱠᱟᱱᱟ ᱱᱚᱣᱟ ᱢᱟ ᱦᱟᱝᱠᱟ ᱠᱟᱱᱟ ᱦᱮᱸ ᱴᱷᱤᱠᱜᱮᱭᱟ ᱟᱫᱚ ᱱᱤᱭᱟᱹᱵᱟᱨ ᱠᱷᱚᱱ ᱫᱚ ᱱᱚᱝᱠᱟ ᱥᱟᱹᱦᱤ ᱨᱩᱯ ᱨᱮᱢ ᱦᱤᱡᱩᱜ ᱠᱷᱟᱱᱤᱧ ᱞᱟᱹᱭᱟᱢ ᱛᱟᱞᱟᱝᱟ ᱦᱮᱸ ᱴᱷᱤᱠ ᱦᱮᱸ ᱦᱮᱸ